ᱵᱷᱟᱨᱚᱛ ᱫᱤᱥᱚᱢ ᱨᱮ ᱡᱚᱛᱚ ᱜᱤ ᱪᱟ ᱠᱚ ᱠᱩᱥᱤᱭᱟᱜᱼᱟ ᱦᱚᱲ ᱠᱟᱱ ᱫᱤᱠᱩ ᱠᱟᱱ ᱡᱚᱛᱚ ᱜᱤ ᱪᱟ ᱠᱚ ᱠᱩᱥᱤᱭᱟᱜᱼᱟ ᱟᱨ ᱫᱟᱹᱛᱟᱹᱱᱤ ᱠᱟᱛᱮᱫ ᱡᱚᱛᱚ ᱦᱚᱲ ᱜᱤ ᱪᱟ ᱫᱚᱠᱚ ᱧᱩᱭᱟ ᱟᱨ ᱤᱧᱫᱚ ᱪᱮᱫᱞᱮᱠᱟ ᱪᱟᱧ ᱵᱮᱱᱟᱣᱟ ᱚᱱᱟᱧ ᱞᱟᱹᱭᱫᱟ ᱤᱧᱟᱹᱜ ᱠᱟᱯ ᱨᱮ ᱠᱟᱯ ᱛᱮ ᱫᱟᱜ ᱤᱧ ᱥᱚᱝᱼᱟ ᱛᱤᱱᱟᱹᱜ ᱦᱚᱲᱟᱞᱮ ᱩᱱᱟᱹᱜ ᱢᱤᱫ ᱵᱟᱨ ᱠᱟᱯ ᱥᱮ ᱯᱮ ᱠᱟᱯᱤᱧ ᱥᱚᱝᱼᱟ ᱟᱨᱤᱧ ᱪᱤᱱᱤᱧ ᱞᱟᱜᱟᱣᱟᱜᱼᱟ ᱪᱟᱧ ᱞᱟᱜᱟᱣᱟᱜᱼᱟ ᱦᱮᱰᱮᱡᱟᱹᱧ ᱟᱨ ᱞᱮ ᱫᱩᱞ ᱠᱟᱛᱮᱫ ᱞᱮ ᱧᱩᱭᱟ